ᱤᱧᱟᱹᱜ ᱤᱱᱴᱟᱨᱱᱮᱞ ᱢᱮᱢᱳᱨᱤ ᱫᱚ ᱱᱚᱣᱟ ᱠᱟᱱᱟ ᱡᱮ ᱡᱟᱦᱟᱸ ᱡᱟᱭᱡᱩᱜᱽ ᱞᱟᱹᱜᱤᱫ ᱠᱷᱚᱫᱟ ᱞᱮᱠᱟ ᱛᱟᱦᱮᱱᱟ ᱚᱱᱟᱜᱮ ᱤᱧᱟᱹᱜ ᱤᱱᱴᱟᱨ ᱜᱮᱡᱤᱝ ᱢᱮᱢᱳᱨᱤ ᱫᱚ ᱡᱟᱦᱟᱸ ᱫᱚ ᱡᱟᱦᱟᱸ ᱛᱤᱥᱚᱜ ᱟᱢ ᱯᱟᱱᱛᱮ ᱥᱮ ᱠᱷᱚᱡᱽ ᱞᱮᱠᱷᱟᱱ ᱥᱮ ᱛᱚᱞᱟᱥ ᱞᱮᱠᱷᱟᱱ ᱜᱮ ᱚᱱᱟ ᱡᱤᱱᱤᱥᱴᱟ ᱫᱚ ᱡᱮᱢᱚᱱ ᱟᱢᱮᱢ ᱧᱟᱢ ᱫᱟᱲᱮᱭᱟᱜᱼᱢᱟ ᱛᱳ ᱚᱱᱟᱜᱮ ᱦᱟᱸᱜ ᱟᱵᱚ ᱞᱮᱠᱟ ᱛᱮᱫᱚ ᱡᱟᱦᱟᱸ ᱢᱮᱢᱳᱨᱤ ᱢᱮᱱᱛᱮᱵᱚᱱ ᱵᱟᱲᱟᱭᱮᱫᱼᱟ ᱱᱤᱛᱳᱜ ᱡᱩᱜᱽ ᱨᱮ ᱟᱨ ᱥᱮᱨᱢᱟ ᱥᱮᱫ ᱠᱚᱭᱚᱜ ᱴᱷᱤᱠ ᱚᱠᱛᱚ ᱫᱚ ᱦᱩᱭᱩᱜ ᱠᱟᱱᱟ ᱧᱤᱫᱟᱹ ᱵᱮᱲᱟ ᱡᱟᱦᱟᱸ ᱛᱤᱱᱨᱮ ᱡᱮᱢᱚᱱ ᱤᱯᱤᱞ ᱠᱚᱠᱚ ᱪᱟᱸᱫᱳ ᱠᱚᱠᱚ ᱧᱮᱞᱚᱜᱼᱢᱟ ᱩᱱ ᱡᱚᱦᱚᱜ ᱫᱚ ᱥᱮᱨᱢᱟ ᱥᱮᱫ ᱟᱹᱰᱤ ᱴᱷᱟᱹᱶᱠᱟᱹ ᱥᱟᱹᱦᱤᱡ ᱯᱩᱥᱴᱟᱼᱯᱩᱥᱴᱤᱢ ᱠᱚᱭᱚᱜ ᱫᱟᱲᱮᱭᱟᱜᱼᱟ ᱟᱨ ᱮᱴᱟᱜ ᱚᱠᱛᱚ ᱫᱚ ᱚᱱᱠᱟ ᱠᱚᱭᱚᱜ ᱨᱮᱱᱟᱜ ᱥᱩᱵᱤᱫᱷᱟ ᱥᱮ ᱵᱟᱝ ᱠᱚᱭᱚᱜᱚᱜᱼᱟ ᱚᱱᱟ ᱞᱮᱠᱟᱛᱮ ᱧᱤᱫᱟᱹᱵᱮᱲᱟ ᱥᱮᱨᱢᱟ ᱥᱮᱫ ᱠᱚᱭᱚᱜ ᱜᱮ ᱱᱟᱯᱟᱭᱟ ᱟᱨ ᱤᱯᱤᱞ ᱮᱸᱜᱮᱞ ᱠᱚ ᱡᱚᱛᱚᱢ ᱧᱮᱞ ᱧᱟᱢ ᱫᱟᱲᱮᱭᱟᱠᱚᱣᱟ ᱟᱫᱚ ᱱᱚᱣᱟᱢᱟ ᱦᱟᱸᱜ ᱚᱠᱚᱭ ᱞᱟᱹᱭ ᱠᱟᱛᱷᱟᱛᱮ ᱟᱡᱼᱟᱡᱛᱮ ᱥᱨᱤᱥᱴᱤ ᱟᱠᱟᱱ ᱥᱮ ᱵᱮᱱᱟᱣ ᱟᱠᱟᱱ ᱡᱤᱱᱤᱥ ᱠᱚ ᱥᱮ ᱥᱮᱨᱢᱟ ᱪᱚᱴ ᱨᱮᱫᱚ ᱧᱮᱞᱚᱜᱼᱟ ᱟᱨ ᱥᱤᱧ ᱵᱮᱲᱟ ᱫᱚ ᱚᱱᱟ ᱠᱚᱫᱚ ᱪᱮᱫᱦᱚᱸ ᱵᱟᱝ ᱧᱮᱞᱚᱜᱚᱜᱼᱟ ᱡᱟᱦᱟᱸ ᱫᱚ ᱥᱤᱧ ᱵᱚᱸᱜᱟᱣᱟᱜ ᱟᱨ ᱛᱟᱨᱟᱥᱛᱮ ᱡᱚᱛᱚᱭ ᱮᱥᱮᱫ ᱠᱟᱠᱚᱣᱟ ᱚᱱᱟ ᱮᱥᱮᱨ ᱫᱟᱨᱟᱭᱛᱮ ᱵᱟᱝ ᱴᱷᱤᱠᱟᱹᱜᱼᱟ ᱧᱤᱫᱟᱹ ᱵᱮᱲᱟ ᱜᱮ ᱟᱹᱰᱤ ᱱᱟᱯᱟᱭ ᱨᱤᱞᱟᱹᱢᱟᱞᱟ ᱧᱮᱞᱚᱜᱚᱜᱼᱟ